ᱫᱟᱜ ᱯᱷᱤᱞᱴᱟᱨ ᱞᱟᱹᱜᱤᱫ ᱡᱮ ᱡᱟᱜᱟ ᱡᱟᱜᱟ ᱛᱮᱫᱚ ᱟᱭᱨᱚᱱ ᱜᱮᱭᱟ ᱡᱟᱜᱟ ᱡᱟᱜᱟ ᱛᱮᱫᱚ ᱢᱚᱡᱽ ᱜᱮᱭᱟ ᱛᱚ ᱚᱠᱟ ᱠᱩᱧ ᱨᱮᱱᱟᱜ ᱫᱟᱜ ᱟᱭᱨᱚᱱ ᱜᱮᱭᱟ ᱤᱧ ᱫᱚ ᱚᱱᱟ ᱠᱩᱧ ᱨᱮᱱᱟᱜ ᱫᱟᱜ ᱫᱚ ᱱᱚᱝᱠᱟᱧ ᱵᱮᱵᱚᱦᱟᱨᱟ ᱢᱤᱫᱴᱮᱱ ᱠᱟᱸᱰᱟ ᱨᱮ ᱫᱟᱜ ᱞᱩ ᱯᱮᱨᱮᱡ ᱠᱟᱛᱮᱫ ᱵᱟᱨᱭᱟ ᱯᱮᱭᱟ ᱜᱟᱱ ᱜᱤᱴᱤ ᱢᱟᱱᱮ ᱥᱟᱯᱷᱟ ᱥᱩᱛᱤ ᱜᱮᱸᱫᱽᱨᱮᱡ ᱨᱮ ᱛᱚᱞ ᱠᱟᱛᱮᱫ ᱫᱟᱜ ᱨᱤᱧ ᱵᱷᱚᱨᱟᱣᱟ ᱫᱟᱜ ᱨᱤᱧ ᱵᱷᱚᱨᱟᱣ ᱠᱟᱛᱮᱫ ᱚᱱᱟ ᱠᱟᱸᱰᱟ ᱫᱚ ᱢᱟᱱᱮ ᱰᱮᱡ ᱰᱮᱡ ᱤᱧ ᱵᱷᱩᱜᱟᱹᱜ ᱠᱟᱜᱼᱟ ᱚᱱᱟ ᱵᱷᱩᱜᱟᱹᱜ ᱠᱷᱚᱱ ᱜᱮ ᱴᱷᱚᱯ ᱴᱷᱚᱯ ᱫᱟᱜ ᱫᱚ ᱡᱚᱨᱚᱜᱼᱟ ᱠᱤᱱᱛᱩ ᱚᱱᱟ ᱠᱟᱸᱰᱟ ᱞᱟᱛᱟᱨ ᱨᱮᱫᱚ ᱢᱤᱫᱴᱮᱱ ᱦᱳᱭᱛᱳ ᱵᱟᱞᱴᱤᱱ ᱛᱮᱱᱟᱜ ᱦᱳᱭᱛᱳ ᱢᱤᱫᱴᱮᱱ ᱛᱟᱱᱟᱜ ᱤᱧ ᱫᱚᱦᱚ ᱠᱟᱫᱟ ᱚᱱᱟ ᱨᱮ ᱫᱟᱜ ᱫᱚ ᱴᱷᱚᱯ ᱴᱷᱚᱯ ᱡᱚᱨᱚ ᱡᱟᱣᱨᱟᱜᱼᱟ ᱟᱫᱚ ᱮᱱᱠᱷᱟᱱ ᱚᱱᱟ ᱡᱚᱠᱷᱚᱱ ᱫᱟᱜ ᱡᱚᱨᱚᱜᱼᱟ ᱛᱚ ᱚᱱᱟ ᱟᱭᱨᱚᱱ ᱫᱚ ᱚᱱᱟ ᱠᱟᱸᱰᱟ ᱨᱮᱜᱮ ᱛᱟᱦᱮᱱᱟ ᱟᱨ ᱫᱟᱜ ᱫᱚ ᱚᱸᱰᱮ ᱠᱷᱚᱱ ᱜᱮ ᱯᱷᱤᱞᱴᱟᱨᱚᱜᱼᱟ ᱟᱫᱚ ᱚᱱᱟ ᱫᱟᱜ ᱧᱩ ᱠᱟᱛᱮᱫ ᱚ ᱛᱟᱭᱚᱢ ᱛᱮᱫᱚ ᱢᱚᱡᱽ ᱜᱮ ᱟᱹᱭᱠᱟᱹᱣᱚᱜᱼᱟ